ᱦᱮᱞᱳ ᱦᱮᱸ ᱞᱟᱹᱭᱢᱮ ᱳ ᱦᱮᱸ ᱱᱚᱸᱰᱮ ᱦᱮᱱᱟᱜ ᱟᱠᱟᱫ ᱜᱮᱭᱟ ᱦᱮᱸ ᱦᱮᱱᱟᱜ ᱟᱠᱟᱫ ᱜᱮᱭᱟ ᱱᱚᱸᱰᱮ ᱟᱞᱮ ᱢᱟᱪᱟᱱ ᱯᱟᱨᱠ ᱦᱮᱱᱟᱜ ᱠᱟᱫᱟ ᱛᱟᱨᱯᱚᱨ ᱵᱚᱨᱫᱷᱚᱢᱟᱱ ᱡᱤᱭᱳᱞᱚᱡᱤ ᱯᱟᱨᱠ ᱦᱮᱱᱟᱜ ᱟᱠᱟᱫᱟ ᱚᱱᱟᱠᱚ ᱟᱨᱚ ᱢᱮᱱᱟᱜ ᱟᱠᱟᱫᱟ ᱢᱚᱱᱫᱤᱨ ᱠᱚ ᱦᱮᱱᱟᱜ ᱟᱠᱟᱫᱼᱟ ᱟᱭᱢᱟ ᱠᱤᱪᱷᱩ ᱦᱮᱱᱟᱜ ᱟᱠᱟᱫ ᱜᱮᱭᱟ ᱦᱮᱸ ᱦᱩᱭᱩᱜ ᱜᱮᱭᱟ ᱛᱚ ᱦᱚᱭ ᱵᱷᱟᱫᱨᱚ ᱢᱟᱥ ᱪᱷᱟᱛᱟ ᱦᱩᱭᱩᱜᱼᱟ ᱯᱳᱭᱞᱟ ᱵᱟ ᱭᱥᱟ ᱠ ᱨᱮ ᱯᱟᱛᱟ ᱦᱩᱭᱩᱜ ᱼᱟ ᱡᱟᱫᱚᱵᱽᱜᱚᱧᱡᱽ ᱯᱟᱛᱟ ᱛᱟᱨᱯᱚᱨ ᱥᱟᱦᱮᱵᱽᱰᱟᱝᱜᱟ ᱯᱟᱛᱟ ᱦᱩᱭᱩᱜ ᱼᱟ ᱛᱟᱨᱯᱚᱨ ᱚᱱᱟ ᱢᱚᱱᱫᱤᱨ ᱠᱳ ᱮᱸ ᱮᱠᱥᱚ ᱟᱴᱴᱤ ᱚᱱᱟ ᱢᱚᱱᱫᱤᱨ ᱠᱚ ᱧᱮᱧᱮᱞ ᱠᱚᱠᱚ ᱪᱟᱞᱟᱜ ᱟᱠᱚ ᱧᱮᱞᱟᱠᱳ ᱳ ᱦᱮᱸ ᱚᱱᱟᱠᱚ ᱦᱮᱱᱟᱜ ᱟᱠᱟᱫ ᱜᱮᱭᱟ ᱟᱨᱚᱸ ᱟᱭᱢᱟ ᱠᱤᱪᱷᱩ ᱦᱮᱱᱟᱜ ᱟᱠᱟᱫᱟ ᱚᱱᱟ ᱢᱟᱜᱼᱢᱚᱲᱮ ᱠᱚ ᱦᱩᱭᱩᱜ ᱼᱟ ᱚᱱᱟ ᱠᱚᱨᱮ ᱠᱚ ᱪᱟᱞᱟᱜ ᱼᱟ ᱢᱟᱜᱢᱚᱲᱮ ᱦᱩᱭᱩᱜ ᱼᱟ ᱚᱸᱰᱮ ᱦᱚᱲᱠᱚ ᱨᱟ ᱥᱠᱟ ᱭᱟ ᱟ ᱰᱤ ᱨᱟ ᱥᱠᱟ ᱜᱮ ᱟ ᱭᱠᱟ ᱜ ᱼᱟ ᱦᱮᱸᱻ ᱴᱷᱤᱠᱜᱮᱭᱟ